ᱫᱚᱠᱷᱚᱞ ᱠᱟᱛᱮ ᱦᱟᱸᱠᱩ ᱜᱚᱡ ᱫᱚ ᱯᱩᱠᱷᱨᱤ ᱢᱮᱱᱛᱮ ᱱᱤᱡᱮ ᱢᱟᱹᱞᱤᱠᱟᱱᱟ ᱠᱟᱱᱟ ᱜᱟᱰᱟ ᱠᱚᱨᱮ ᱡᱚᱠᱷᱚᱱ ᱫᱟᱜ ᱟᱸᱡᱮᱛᱫᱜᱼᱟ ᱵᱟ ᱥᱚᱰᱚᱜ ᱠᱚᱨᱮ ᱛᱚᱠᱷᱚᱱ ᱫᱚ ᱡᱟᱦᱟᱸᱨᱮ ᱜᱟᱹᱦᱤᱨ ᱠᱷᱟᱞᱧᱚᱜᱼᱟ ᱚᱱᱟ ᱡᱟᱭᱜᱟ ᱫᱚ ᱦᱟᱹᱠᱩ ᱨᱟᱠᱷᱟ ᱫᱚᱦᱚ ᱞᱟᱜᱟᱫ ᱰᱟᱹᱨ ᱥᱮ ᱢᱟᱫ ᱰᱚᱜᱞᱟ ᱚᱱᱟᱠᱩ ᱜᱤᱰᱤ ᱡᱷᱟᱹᱣᱟᱹᱠᱟᱜ ᱠᱷᱟᱡ ᱦᱟᱹᱠᱩ ᱚᱸᱰᱮᱠᱩ ᱪᱷᱟᱠᱟᱣ ᱛᱟᱦᱮᱱᱟ ᱟᱫᱚ ᱩᱱᱠᱩ ᱦᱟᱹᱠᱩ ᱫᱚ ᱜᱚᱡ ᱨᱮᱱᱟᱜ ᱥᱤᱥᱴᱮᱢ ᱢᱮᱱᱟᱜ ᱟᱠᱟᱫᱟ ᱠᱮᱣᱫᱚ ᱟᱲᱮ ᱟᱹᱪᱩᱨ ᱠᱮᱫᱟᱭᱮ ᱫᱟᱜ ᱮ ᱢᱮᱥᱤᱱ ᱛᱮᱭ ᱟᱸᱡᱮᱫ ᱠᱮᱫᱟᱭᱮ ᱚᱸᱰᱮᱭ ᱥᱟᱵᱠᱮᱫ ᱠᱚᱣᱟᱭᱮ ᱛᱚᱵᱮ ᱪᱮᱫᱦᱚᱸ ᱵᱟᱝ ᱱᱚᱥᱴᱚᱞᱮᱱᱟ ᱦᱟ ᱠᱩᱛᱮᱫ ᱮ ᱜᱚᱡ ᱠᱮᱫ ᱠᱚᱣᱟ ᱟᱨ ᱢᱤᱫᱴᱟᱝ ᱥᱤᱥᱴᱮᱢ ᱫᱚ ᱦᱩᱭᱩᱜ ᱠᱟᱱᱟ ᱡᱤᱭᱟᱹᱛᱤ ᱵᱚᱞᱮ ᱢᱤᱫᱴᱟᱝ ᱜᱷᱟᱸᱥ ᱡᱟ ᱛᱤᱭᱚ ᱢᱮᱱᱟᱜ ᱟᱠᱟᱫᱟ ᱚᱱᱟᱫᱚ ᱠᱚᱴᱮᱡ ᱜᱩᱸᱰᱟᱹ ᱞᱮᱠᱷᱟᱡ ᱡᱷᱟᱞᱜᱤ ᱡᱷᱟᱸᱡᱜᱤ ᱦᱩᱭᱩᱜ ᱟ ᱚᱱᱟ ᱟᱲᱤᱵᱮᱜᱟᱨ ᱚᱝᱥᱚᱨᱮ ᱠᱷᱟᱸᱡᱚᱣᱟᱜ ᱠᱷᱟᱡ ᱡᱷᱟᱞᱛᱮ ᱦᱟ ᱠᱩ ᱠᱟᱱᱮ ᱵᱤᱧ ᱠᱟᱱᱮ ᱡᱚᱛᱚ ᱠᱚ ᱩᱸᱰᱩᱝᱚᱜ ᱟ ᱮᱵᱚᱝ ᱠᱩ ᱜᱚᱡᱚᱜ ᱟᱠᱩ ᱟᱫᱚ ᱩᱱᱠᱩᱠᱩ ᱵᱷᱟᱜᱤᱠᱩᱡ ᱫᱚᱠᱩ ᱦᱟᱛᱟᱣ ᱠᱚᱣᱟ ᱡᱟᱦᱟᱸᱭ ᱠᱩ ᱵᱟᱠᱩ ᱧᱟᱢ ᱠᱚᱣᱟ ᱩᱱᱠᱩ ᱫᱚᱠᱩ ᱥᱮᱭᱟᱜ ᱟ ᱛᱟᱛᱮ ᱫᱟᱜ ᱦᱚᱸ ᱱᱚᱥᱴᱚᱜ ᱟ ᱮᱵᱚᱝ ᱩᱱᱠᱩ ᱦᱟᱹᱠᱩ ᱦᱚᱠᱩ ᱥᱮᱭᱟᱜ ᱟᱠᱩ ᱡᱟᱦᱟᱸᱭ ᱠᱩ ᱵᱟᱹᱠᱩ ᱦᱟᱞᱟᱝ ᱩᱱᱠᱩᱫᱚ ᱟᱨ ᱟᱨᱢᱤᱫᱴᱮᱱ ᱥᱤᱥᱴᱮᱢ ᱫᱚ ᱦᱩᱭᱩᱜ ᱠᱟᱱᱟ ᱠᱤᱪᱷᱩ ᱠᱤᱪᱷᱩ ᱫᱚ ᱟᱵᱟᱨ ᱠᱤᱴᱱᱟᱥᱚᱠ ᱚᱥᱩᱫᱷ ᱠᱩ ᱵᱮᱵᱚᱦᱟᱨᱟᱠᱩ ᱠᱤᱴᱱᱟᱥᱚᱠ ᱚᱥᱩᱫᱷ ᱛᱮᱦᱚᱸ ᱫᱟᱜ ᱨᱮ ᱚᱱᱟ ᱵᱮᱵᱚᱦᱟᱨ ᱛᱮ ᱜᱚᱡᱚᱜ ᱟᱠᱩ ᱦᱟᱠᱩ ᱴᱷᱤᱠ ᱜᱤ ᱠᱤᱱᱛᱩ ᱫᱟᱜ ᱚᱸᱰᱮ ᱱᱚᱥᱴᱚᱜᱼᱟ ᱚᱱᱟᱥᱟᱛᱮᱜ ᱡᱚᱠᱷᱚᱱ ᱮᱴᱟᱜ ᱫᱟᱜ ᱟᱛᱳ ᱵᱚᱞᱚᱜ ᱟ ᱟᱫᱚ ᱜᱚᱴᱟ ᱥᱚᱰᱚᱜ ᱫᱟᱜ ᱜᱤ ᱱᱚᱥᱴᱚᱜ ᱠᱟᱱᱟ ᱱᱚᱣᱟ ᱫᱚ ᱩᱪᱤᱛ ᱵᱟᱝᱠᱟᱱᱟ